ᱤᱧᱟᱜ ᱤᱧᱟᱜ ᱯᱷᱮᱵᱟᱨᱮᱴ ᱯᱷᱤᱞᱤᱢ ᱫᱚ ᱠᱟᱱᱟ ᱪᱚᱨᱚᱠ ᱪᱤᱠᱟᱹᱲ ᱪᱚᱨᱚᱠ ᱪᱤᱠᱟᱹᱲ ᱫᱚ ᱤᱧ ᱫᱚᱧ ᱱᱤᱭᱟᱹᱧ ᱠᱩᱥᱤᱭᱟᱜᱼᱟ ᱢᱟᱱᱮ ᱠᱤ ᱯᱨᱮᱢ ᱫᱟᱫᱟ ᱢᱮᱱᱟᱭ ᱠᱟᱫᱮᱭᱟ ᱩᱱᱤ ᱦᱚᱸ ᱪᱮᱫᱟᱜ ᱥᱮ ᱫᱚᱢᱮ ᱠᱤᱭᱩᱴ ᱜᱮᱧ ᱧᱮᱞᱮᱭᱟᱹᱧ ᱟᱨ ᱥᱚᱞᱢᱟ ᱫᱤᱫᱤ ᱦᱚᱸ ᱩᱱᱤ ᱦᱚᱸ ᱫᱚᱢᱮ ᱢᱚᱡᱽᱜᱮ ᱧᱮᱞᱮ ᱛᱟᱦᱮᱱᱟᱹᱧ ᱟᱨ ᱫᱤᱧ ᱟᱨᱦᱚᱸ ᱠᱷᱮᱞᱳᱰ ᱫᱚ ᱧᱮᱞᱟᱧ ᱪᱤᱞᱤ ᱠᱚ ᱢᱮᱛᱟᱭᱟ ᱴᱷᱚᱯᱚᱝ ᱴᱷᱚᱯᱚᱝ ᱫᱚ ᱚᱛᱚ ᱚᱛᱚ ᱞᱟᱸᱫᱟ ᱪᱚ ᱢᱮᱭᱟᱭ ᱩᱱᱟᱹᱜ ᱞᱟᱸᱫᱟ ᱪᱚ ᱢᱮᱭᱟᱭ ᱩᱱᱟᱹᱜ ᱞᱟᱸᱫᱟ ᱪᱚ ᱢᱮᱭᱟᱭ ᱡᱮ ᱟᱢ ᱡᱟᱦᱟᱸᱭᱮ ᱨᱟᱜᱟᱭ ᱥᱮ ᱨᱟᱜ ᱦᱚᱲ ᱦᱚᱸ ᱞᱟᱸᱫᱟᱭᱟᱭ ᱪᱮᱫᱟᱜ ᱥᱮ ᱩᱱᱤ ᱫᱚ ᱴᱷᱚᱯᱚᱝᱟᱜ ᱨᱚᱲ ᱜᱮ ᱛᱷᱚᱲᱟ ᱚᱛᱚ ᱵᱮᱥ ᱛᱟᱭᱟ ᱚᱛᱚ ᱵᱮᱥ ᱛᱟᱭᱟ ᱢᱟᱱᱮ ᱨᱟᱸᱜᱟᱣ ᱦᱚᱲ ᱞᱟᱹᱜᱤᱫ ᱫᱚ ᱫᱚᱢᱮ ᱨᱟᱸᱜᱟᱜ ᱟᱭ ᱟᱨ ᱡᱩᱫᱤ ᱢᱚᱡᱽ ᱦᱚᱲ ᱞᱟᱹᱜᱤᱫ ᱫᱚ ᱡᱟᱦᱟᱸᱭ ᱠᱚᱫᱚ ᱠᱚ ᱵᱟᱠᱚ ᱠᱩᱥᱤᱭᱟᱜᱼᱟ ᱞᱮᱠᱤᱱ ᱴᱷᱚᱯᱚᱝ ᱫᱚ ᱟᱹᱰᱤ ᱯᱷᱮᱵᱟᱨᱮᱴ ᱜᱮᱛᱤᱧᱟᱭ ᱤᱧᱨᱮᱱ ᱫᱚ